ᱥᱤᱢ ᱠᱚ ᱜᱮᱰᱮ ᱠᱚ ᱤᱧ ᱫᱚᱧ ᱟᱹᱥᱩᱞ ᱟᱠᱟᱫ ᱠᱚᱣᱟ ᱥᱟᱯᱷᱟ ᱥᱩᱛᱨᱟᱹ ᱨᱮᱱᱟᱜ ᱫᱚ ᱦᱩᱭᱩᱜ ᱠᱟᱱᱟ ᱛᱤᱠᱤᱱ ᱫᱤᱱ ᱜᱮᱧ ᱥᱮᱛᱟᱜ ᱠᱚ ᱩᱰᱩᱠᱚᱜᱼᱟ ᱡᱚᱜ ᱵᱟᱲᱟᱭᱟ ᱥᱟᱯᱷᱟ ᱥᱩᱛᱨᱟᱹ ᱨᱮᱜᱮᱧ ᱫᱚᱦᱚᱭᱮᱫ ᱠᱚᱣᱟ ᱟᱨ ᱡᱚᱢ ᱫᱚᱧ ᱮᱢᱟ ᱠᱚ ᱠᱟᱱᱟ ᱯᱮ ᱴᱟᱭᱤᱢ ᱦᱩᱭᱩᱜ ᱠᱟᱱᱟ ᱥᱮᱛᱟᱜ ᱢᱤᱫ ᱫᱷᱟᱣ ᱛᱤᱠᱤᱱ ᱢᱤᱫ ᱫᱷᱟᱣ ᱟᱨ ᱤᱭᱟᱹ ᱟᱹᱭᱩᱵ ᱢᱤᱫ ᱫᱷᱟᱣ ᱟᱨ ᱡᱟᱦᱟᱸ ᱛᱤᱥ ᱯᱮᱲᱟ ᱚᱲᱟᱜ ᱠᱚᱧ ᱪᱟᱞᱟᱜ ᱠᱷᱟᱱ ᱦᱩᱭᱩᱜ ᱠᱟᱱᱟ ᱜᱚᱜᱚ ᱛᱮᱠᱚ ᱵᱟᱠᱷᱟᱱ ᱫᱟᱹᱭ ᱛᱮᱠᱚ ᱵᱟᱠᱷᱟᱱ ᱦᱤᱞᱤ ᱫᱟᱫᱟ ᱛᱮᱠᱚ ᱡᱟᱦᱟᱸᱭ ᱟᱞᱮ ᱚᱲᱟᱜ ᱨᱮᱠᱚ ᱛᱟᱦᱮᱱᱟ ᱩᱱᱠᱩᱧ ᱞᱟᱹᱭ ᱚᱴᱚᱣᱟᱠᱚ ᱠᱟᱱᱟ ᱪᱮ ᱵᱟᱝᱟ ᱧᱮᱞ ᱦᱟᱛᱟᱲ ᱟᱠᱚᱯᱮ ᱢᱮᱱ ᱠᱟᱛᱮᱫ ᱤᱧᱫᱚ ᱯᱮᱲᱟ ᱚᱲᱟᱜ ᱨᱮᱫᱚ ᱠᱤᱪᱷᱩ ᱥᱚᱢᱚᱭ ᱦᱩᱭ ᱜᱚᱫᱚᱜ ᱜᱮᱭᱟ ᱴᱟᱭᱤᱢ ᱞᱟᱜᱟᱜ ᱜᱮᱭᱟ ᱪᱮᱠᱟᱛᱮ ᱪᱚᱝ ᱱᱩᱠᱩ ᱫᱚ ᱦᱩᱭᱩᱜ ᱠᱟᱱᱟ ᱤᱧᱜᱮᱧ ᱟᱹᱥᱩᱞ ᱟᱠᱟᱫ ᱠᱚᱣᱟ ᱡᱟᱦᱟᱸ ᱞᱮᱠᱟ ᱤᱧᱤᱧ ᱡᱚᱛᱚᱱ ᱠᱚᱣᱟ ᱩᱱᱠᱩ ᱫᱚ ᱚᱲᱟᱜ ᱦᱚᱲ ᱫᱚ ᱠᱚᱦᱚᱸ ᱠᱚ ᱡᱚᱛᱚᱱ ᱠᱚᱜᱮᱭᱟᱠᱚ ᱟᱨ ᱦᱩᱭᱩᱜ ᱠᱟᱱᱟ ᱱᱩᱠᱩ ᱫᱚ ᱥᱟᱯᱷᱟ ᱥᱩᱛᱨᱟᱹ ᱡᱟᱦᱟᱸ ᱞᱮᱠᱟ ᱫᱚᱦᱚ ᱵᱟᱲᱟ ᱯᱷᱮᱱᱚᱞ ᱠᱚᱛᱮ ᱠᱟᱹᱡ ᱱᱟᱥᱮ ᱱᱟᱥᱮ ᱚᱸᱰᱮ ᱪᱷᱤᱞᱠᱟᱹᱣ ᱵᱟᱲᱟ ᱧᱚᱜᱟᱹᱧ ᱫᱟᱜ ᱠᱚᱛᱮ ᱡᱟᱦᱟᱱᱟᱜ ᱠᱚᱛᱮ ᱜᱮ